ᱛᱷᱟᱹᱱᱤᱛ ᱥᱚᱨᱠᱟᱨᱟᱜ ᱨᱤᱠᱟᱹ ᱥᱮ ᱟᱹᱨᱤ ᱠᱚᱫᱚ ᱢᱟᱱᱟᱣ ᱵᱟᱛᱟᱣ ᱦᱩᱭᱩᱜᱼᱟ ᱴᱷᱤᱠ ᱚᱱᱠᱟᱜᱮ ᱡᱟᱦᱟᱸ ᱡᱟᱦᱟᱸᱭ ᱥᱚᱨᱠᱟᱨᱟᱜ ᱛᱷᱟᱹᱱᱤᱛ ᱨᱮᱢ ᱛᱟᱦᱮᱸᱱᱟ ᱩᱱᱤᱭᱟᱜ ᱚᱱᱟ ᱩᱱᱤ ᱥᱚᱨᱠᱟᱨᱟᱜ ᱚᱱᱟ ᱟᱹᱨᱤ ᱠᱚᱫᱚ ᱢᱟᱱᱟᱣ ᱵᱟᱛᱟᱣ ᱜᱮ ᱦᱩᱭᱩᱜᱼᱟ ᱡᱮᱢᱚᱱ ᱡᱷᱟᱲᱜᱨᱟᱢ ᱡᱷᱟᱲᱜᱨᱟᱢ ᱦᱚᱱᱚᱛ ᱨᱮᱭᱟᱜ ᱟᱹᱨᱤ ᱠᱚᱫᱚ ᱡᱷᱟᱲᱜᱨᱟᱢ ᱮᱞᱟᱠᱟ ᱨᱮᱱ ᱥᱮ ᱡᱷᱟᱲᱜᱨᱟᱢ ᱡᱮᱞᱟ ᱨᱮᱱ ᱵᱟᱹᱥᱤᱱᱫᱟ ᱠᱚᱜᱮ ᱚᱱᱟ ᱟᱹᱨᱤ ᱠᱚᱫᱚ ᱢᱟᱱᱟᱣ ᱵᱟᱛᱟᱣ ᱦᱩᱭᱩᱜᱼᱟ ᱡᱮᱞᱮᱠᱟ ᱫᱤᱱᱟᱹᱢ ᱫᱤᱱ ᱨᱮᱭᱟᱜ ᱚᱱᱟ ᱟᱹᱨᱤ ᱠᱚᱫᱚ ᱫᱤᱱᱟᱹᱢ ᱫᱤᱱ ᱨᱮᱜᱮ ᱢᱟᱱᱟᱣ ᱵᱟᱛᱟᱣ ᱦᱩᱭᱩᱜᱼᱟ ᱟᱨ ᱱᱚᱣᱟ ᱮᱥᱮᱨ ᱠᱚᱫᱚ ᱱᱟᱯᱟᱭ ᱜᱮᱭᱟ ᱱᱚᱣᱟ ᱨᱤᱠᱟᱹ ᱥᱮ ᱟᱹᱨᱤ ᱠᱚ ᱦᱚᱱᱚᱛ ᱨᱮᱭᱟᱜ ᱥᱟᱱᱟᱢᱟᱜ ᱩᱛᱷᱱᱟᱹᱣ ᱥᱮ ᱵᱟᱹᱲᱛᱤ ᱫᱚ ᱟᱹᱰᱤ ᱵᱷᱟᱹᱜᱤ ᱜᱮ ᱮᱥᱮᱨ ᱯᱟᱲᱟᱣ ᱟᱠᱟᱱᱟ ᱡᱮᱞᱮᱠᱟ ᱱᱚᱣᱟ ᱠᱚᱵᱚᱱ ᱢᱟᱱᱟᱣ ᱵᱟᱛᱟᱣ ᱮᱫ ᱛᱮᱜᱮ ᱟᱵᱚ ᱵᱷᱟᱹᱜᱤ ᱢᱮᱱᱟᱜ ᱵᱚᱱᱟ ᱱᱚᱣᱟ ᱠᱚ ᱡᱩᱫᱤ ᱵᱟᱵᱚᱱ ᱢᱟᱱᱟᱣ ᱠᱮᱭᱟ ᱟᱵᱚ ᱛᱟᱞᱟᱨᱮ ᱫᱟᱞ ᱫᱟᱯᱟᱞ ᱥᱮ ᱛᱚᱞ ᱛᱚᱯᱚᱞ ᱦᱩᱭ ᱠᱚᱜ ᱜᱮᱭᱟ ᱚᱱᱟ ᱠᱷᱟᱹᱛᱤᱨ ᱛᱮ ᱥᱟᱱᱟᱢᱟᱜ ᱨᱮᱱᱟᱜ ᱜᱮ ᱟᱹᱨᱤ ᱠᱚ ᱛᱟᱦᱮᱱ ᱜᱮᱭᱟ ᱚᱱᱟ ᱟᱹᱨᱤ ᱠᱚᱜᱮ ᱢᱟᱱᱟᱣ ᱵᱟᱛᱟᱣ ᱠᱟᱛᱮᱫ ᱛᱟᱦᱮᱱ ᱜᱮ ᱟᱵᱚ ᱠᱚᱣᱟᱜ ᱫᱚ ᱞᱟᱹᱠᱛᱤ ᱠᱟᱱᱟ ᱟᱨ ᱦᱚᱱᱚᱛ ᱨᱮᱭᱟᱜ ᱥᱚᱨᱠᱟᱨᱤ ᱚᱯᱷᱤᱥ ᱠᱚ ᱡᱟᱦᱟᱸᱨᱮ ᱯᱚᱨᱤᱥᱮᱵᱟ ᱧᱟᱢᱚᱜᱼᱟ ᱚᱱᱟ ᱵᱟᱵᱚᱫ ᱛᱮᱫᱚ ᱥᱚᱨᱠᱟᱨ ᱟᱹᱰᱤ ᱢᱚᱡᱽ ᱟᱹᱰᱤ ᱵᱷᱟᱹᱜᱤ ᱯᱚᱨᱤᱥᱮᱵᱟ ᱜᱮ ᱮᱢ ᱟᱠᱟᱫ ᱵᱚᱱᱟ ᱡᱮᱞᱮᱠᱟ ᱟᱵᱚ ᱡᱚᱢᱟᱜ ᱞᱟᱹᱜᱤᱫ ᱛᱮ ᱨᱮᱥᱚᱱ ᱠᱚ ᱮᱢᱟ ᱵᱚᱱ ᱠᱟᱱᱟ ᱚᱱᱠᱟᱜᱮ ᱥᱤᱠᱷᱱᱟᱹᱛ ᱵᱮᱵᱚᱥᱛᱷᱟ ᱞᱟᱹᱜᱤᱫ ᱛᱮ ᱟᱵᱚ ᱥᱠᱩᱞ ᱠᱚᱞᱮᱡᱽ ᱠᱚ ᱵᱮᱱᱟᱣ ᱟᱠᱟᱫ ᱵᱚᱱᱟ ᱴᱷᱤᱠ ᱚᱱᱠᱟ ᱜᱮ ᱦᱤᱡᱩᱜ ᱥᱮᱱᱚᱜ ᱞᱟᱹᱜᱤᱫ ᱛᱮᱦᱚᱸ ᱨᱟᱥᱛᱟ ᱜᱷᱟᱴ ᱠᱚ ᱵᱮᱱᱟᱣ ᱟᱠᱟᱫᱟ ᱟᱨ ᱫᱟᱜ ᱨᱮᱭᱟᱜ ᱵᱮᱵᱚᱥᱛᱷᱟ ᱠᱚᱦᱚᱸ ᱟᱹᱰᱤ ᱱᱟᱯᱟᱭ ᱜᱮᱠᱚ ᱵᱮᱵᱚᱥᱛᱷᱟ ᱟᱠᱟᱫ ᱵᱚᱱᱟ ᱚᱱᱟ ᱠᱷᱟᱹᱛᱤᱨ ᱛᱮ ᱟᱠᱚᱣᱟᱜ ᱟᱹᱨᱤ ᱠᱚ ᱨᱤᱠᱟᱹ ᱠᱚ ᱱᱟᱯᱟᱭ ᱛᱮ ᱢᱟᱱᱟᱣ ᱵᱟᱛᱟᱣ ᱜᱮ ᱵᱷᱟᱹᱜᱤᱭᱟ ᱟᱨ ᱟᱠᱚᱣᱟᱜ ᱯᱚᱨᱤᱥᱮᱵᱟ ᱠᱚᱦᱚᱸ ᱱᱟᱯᱟᱭ ᱜᱮ ᱧᱟᱢᱚᱜᱼᱟ